ᱵᱟᱸᱠᱩᱲᱟ ᱦᱚᱱᱚᱛ ᱨᱮᱭᱟᱜ ᱢᱩᱬᱩᱛ ᱪᱟᱥ ᱫᱩᱨᱤᱵᱽ ᱠᱚ ᱫᱚ ᱦᱩᱭᱩᱜ ᱠᱟᱱᱟ ᱦᱳᱲᱳ ᱡᱚᱱᱰᱨᱟ ᱟᱹᱞᱩ ᱛᱩᱲᱤ ᱛᱤᱞᱢᱤᱧ ᱮᱢᱟᱱᱟᱜ ᱱᱚᱣᱟ ᱠᱚ ᱪᱟᱥ ᱟᱵᱟᱫᱽ ᱫᱚ ᱰᱮᱢ ᱥᱮ ᱱᱟᱹᱭ ᱜᱟᱰᱟ ᱨᱮᱭᱟᱜ ᱫᱟᱜ ᱛᱮᱞᱮ ᱪᱟᱥᱟ ᱱᱚᱣᱟ ᱪᱟᱥ ᱫᱚ ᱥᱮᱨᱢᱟ ᱨᱮ ᱯᱮ ᱫᱷᱟᱣᱞᱮ ᱪᱟᱥᱟ ᱦᱳᱲᱳ ᱫᱚ ᱵᱟᱨ ᱫᱷᱟᱣ ᱟᱨ ᱚᱱᱟ ᱵᱟᱫᱽ ᱠᱟᱛᱮᱜᱮ ᱦᱚᱸ ᱱᱚᱣᱟ ᱪᱟᱥ ᱨᱮᱱᱟᱜ ᱪᱮᱛᱟᱱ ᱨᱮ ᱴᱮᱦᱟᱴ ᱠᱟᱛᱮ ᱟᱛᱳ ᱚᱲᱟᱜ ᱠᱚᱨᱮ ᱡᱤᱭᱟᱹᱞᱤ ᱠᱚᱦᱚᱸ ᱪᱟᱥ ᱵᱟᱲᱟ ᱠᱚ ᱜᱮᱭᱟ ᱡᱤᱭᱟᱹᱞᱤ ᱠᱚᱣᱟᱜ ᱡᱚᱢ ᱠᱚᱦᱚᱸ ᱱᱚᱣᱟ ᱪᱟᱥ ᱟᱨᱡᱟᱣ ᱟᱠᱟᱱ ᱫᱷᱚᱱ ᱠᱷᱚᱱ ᱜᱮ ᱧᱟᱢᱚᱜᱼᱟ